ᱯᱟᱹᱦᱤᱞ ᱫᱚ ᱤᱧᱟᱹᱜ ᱡᱤᱭᱚᱱ ᱦᱚᱸ ᱫᱚᱢᱮ ᱟᱱᱟᱴ ᱜᱮ ᱛᱟᱦᱮᱸ ᱠᱟᱱᱟ ᱟᱫᱚ ᱚᱱᱠᱟᱜᱮ ᱦᱚᱲ ᱧᱮᱞᱛᱮ ᱤᱧ ᱦᱚᱸ ᱡᱮᱲᱮᱨᱟᱹᱧ ᱯᱚᱛᱟᱣᱟᱹᱧ ᱛᱚ ᱤᱧᱦᱚᱸ ᱤᱧᱟᱹᱜ ᱤᱭᱟᱹ ᱧᱮᱞᱛᱮ ᱟᱨᱦᱚᱸ ᱮᱱᱠᱷᱟᱱ ᱡᱟᱦᱟᱸᱭ ᱜᱮᱠᱚ ᱢᱤᱛᱟᱹᱧᱟ ᱫᱮᱞᱟ ᱤᱧᱟᱹᱜ ᱦᱚᱸ ᱠᱟᱹᱢᱤ ᱠᱟᱜ ᱢᱮ ᱤᱭᱟᱹ ᱠᱟᱜ ᱢᱮ ᱮᱱᱠᱷᱟᱱ ᱚᱱᱟ ᱤᱭᱟᱹᱛᱮᱧ ᱠᱟᱹᱢᱤᱭᱟ ᱚᱱᱟᱛᱮ ᱯᱚᱭᱥᱟ ᱴᱟᱠᱟ ᱠᱚᱧ ᱟᱨᱡᱟᱣ ᱠᱮᱫᱟ ᱟᱨ ᱚᱱᱟ ᱛᱮᱜᱮ ᱡᱟᱦᱟᱱᱟᱜ ᱠᱷᱚᱨᱪᱟ ᱯᱟᱱᱤ ᱦᱩᱭᱩᱜ ᱠᱟᱱᱟ ᱟᱫᱚ ᱱᱤᱛᱳᱜ ᱫᱚ ᱴᱷᱤᱠ ᱜᱮᱭᱟ